ᱯᱟᱹᱭᱞᱟᱹ ᱨᱮ ᱴᱩᱠᱩᱡ ᱤᱧ ᱪᱚᱸᱫᱟᱭᱟ ᱤᱱᱟᱹᱯᱚᱨᱮ ᱥᱮᱸᱜᱮᱞᱤᱧ ᱫᱷᱚᱨᱟᱣᱟ ᱫᱟᱜ ᱞᱚᱞᱚᱜᱼᱟ ᱪᱟᱣᱞᱤᱧ ᱠᱷᱟᱸᱡᱚᱭᱟ ᱫᱟᱜ ᱦᱮᱰᱮᱡᱚᱜ ᱦᱮᱰᱮᱡ ᱛᱮ ᱫᱟᱠᱟ ᱤᱥᱤᱱᱚᱜᱼᱟ ᱤᱱᱟᱹ ᱛᱟᱭᱱᱚᱢ ᱟᱬᱜᱚᱭᱟᱹᱧ ᱡᱮᱥ ᱟᱨ ᱟᱥᱩ ᱨᱮᱱᱟᱜ ᱨᱮᱥᱤᱯᱤ ᱛᱮᱭᱟᱨ ᱯᱟᱹᱭᱞᱟᱹ ᱨᱮ ᱥᱩᱱᱩᱢᱤᱧ ᱮᱢᱟ ᱛᱟᱨᱯᱚᱨᱮ ᱯᱮᱭᱟᱸᱡ ᱨᱤᱫᱟᱜ ᱟᱫᱟ ᱨᱚᱥᱩᱱ ᱢᱟᱨᱤᱪ ᱥᱟᱥᱟᱝ ᱡᱤᱨᱟᱹ ᱠᱩᱧ ᱠᱷᱟᱸᱡᱚᱭᱟ ᱛᱟᱨᱯᱚᱨᱮ ᱡᱤᱞ ᱟᱨ ᱟᱹᱞᱩᱧ ᱠᱷᱟᱸᱡᱚᱭᱟ ᱤᱱᱟᱹᱯᱚᱨᱮ ᱟᱹᱰᱤ ᱜᱷᱟᱹᱲᱤᱡ ᱜᱷᱟᱱᱴᱟ ᱦᱩᱭᱩᱜᱼᱟ ᱜᱷᱟᱱᱴᱟ ᱠᱟᱛᱮ ᱢᱤᱫ ᱜᱷᱟᱹᱲᱤᱡ ᱴᱟᱹᱴᱭᱟᱹ ᱫᱟᱜ ᱢᱤᱫ ᱴᱟᱹᱴᱭᱟᱹᱧ ᱫᱟᱜᱟᱜ ᱠᱟᱛᱮᱧ ᱯᱚᱴᱚᱢ ᱠᱟᱜᱼᱟ ᱯᱚᱴᱚᱢ ᱠᱟᱜ ᱦᱩᱭᱩᱜᱼᱟ ᱢᱤᱫ ᱜᱷᱟᱹᱲᱤᱡ ᱯᱚᱨᱮ ᱤᱥᱤᱱᱚᱜᱼᱟ